ᱵᱟᱰᱚᱢ ᱞᱟᱹᱣᱠᱟᱹ ᱨᱮ ᱫᱮᱡᱚᱜ ᱫᱚ ᱥᱟᱱᱟᱢ ᱦᱚᱲ ᱜᱮᱵᱚᱱ ᱠᱩᱥᱤᱭᱟᱜᱼᱟ ᱚᱱᱟ ᱞᱮᱠᱟᱛᱮ ᱤᱧ ᱦᱚᱹᱧ ᱠᱩᱥᱤᱭᱟᱜ ᱜᱮᱭᱟ ᱵᱟᱰᱚᱢ ᱞᱟᱹᱣᱠᱟᱹ ᱨᱮ ᱫᱮᱡ ᱞᱮᱱ ᱠᱷᱟᱱ ᱟᱹᱰᱤ ᱞᱮᱠᱟᱱ ᱱᱟᱱᱟ ᱦᱩᱱᱟᱹᱨ ᱦᱟᱦᱟᱲᱟ ᱟᱱᱟᱹᱭᱠᱟᱹᱣ ᱠᱚ ᱢᱚᱱᱮ ᱨᱮ ᱥᱤᱨᱡᱟᱹᱣ ᱜᱚᱫᱚᱜᱚᱜᱼᱟ ᱢᱤᱫᱴᱮᱱ ᱱᱟᱣᱟ ᱩᱭᱦᱟᱹᱨ ᱟᱱᱟᱜ ᱫᱩᱱᱤᱭᱟᱹ ᱨᱮ ᱯᱟᱭᱨᱟᱜ ᱠᱟᱱ ᱞᱮᱠᱟ ᱟᱴᱠᱟᱨᱚᱜᱼᱟ ᱚᱱᱟᱛᱮ ᱵᱟᱰᱚᱢ ᱞᱟᱹᱣᱠᱟᱹ ᱨᱮ ᱫᱮᱡᱚᱜ ᱤᱧ ᱫᱚᱹᱧ ᱠᱩᱥᱤᱭᱟᱜᱼᱟ